ᱛᱚᱵᱮ ᱠᱷᱩᱥ ᱠᱟᱹᱨᱤ ᱟᱛᱳᱨᱮ ᱵᱟ ᱯᱟᱲᱟ ᱯᱨᱚᱛᱤᱵᱮᱥᱤ ᱚᱱᱟ ᱫᱚ ᱟᱭᱢᱟ ᱡᱟᱭᱜᱟ ᱤᱭᱟᱹ ᱢᱮᱱᱛᱮ ᱚᱱᱟ ᱢᱮᱞᱟ ᱦᱩᱭᱩᱜ ᱠᱟᱱᱟ ᱟᱴᱟ ᱥᱟᱛᱠᱟᱹᱞᱤ ᱢᱮᱞᱟ ᱟᱨ ᱵᱚᱛᱨᱤᱥᱟ ᱥᱤᱵᱽ ᱚᱱᱟ ᱢᱮᱞᱟ ᱨᱮᱫᱚ ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱛᱚ ᱵᱟᱞᱩᱨ ᱜᱷᱟᱴ ᱱᱚᱛᱮ ᱢᱮᱱᱠᱷᱟᱱ ᱤᱴᱟᱹᱦᱟᱨ ᱪᱟᱪᱚᱞ ᱢᱟᱞᱫᱟ ᱱᱚᱛᱮ ᱢᱮᱱᱠᱷᱟᱱ ᱜᱟᱡᱚᱞ ᱠᱩᱥᱢᱩᱰᱤ ᱨᱟᱭᱜᱚᱸᱡᱽ ᱫᱚᱠᱟᱱ ᱯᱟᱴ ᱦᱚᱸᱠᱚ ᱟᱹᱜᱩᱭᱟ ᱢᱚᱱᱤᱦᱟᱹᱨᱤ ᱫᱚᱠᱟᱱ ᱦᱳᱴᱮᱞ ᱢᱮᱱᱠᱷᱟᱱ ᱡᱚᱢᱟᱜ ᱡᱟ ᱡᱟᱵᱚᱛᱤᱭᱚ ᱢᱚᱱᱤᱦᱟᱨᱤ ᱫᱚᱠᱟᱱ ᱥᱟᱨᱠᱟᱥ ᱪᱚᱨᱠᱷᱤ ᱟᱭᱢᱟ ᱨᱚᱠᱚᱢ ᱠᱚ ᱟᱹᱜᱩᱭᱟ ᱡᱟᱦᱟᱸ ᱪᱮᱫ ᱚᱱᱟ ᱫᱚ ᱦᱟᱛᱟᱣᱮᱢ ᱨᱮᱵᱮᱱᱟ ᱚᱱᱟᱜᱮ ᱚᱱᱟ ᱡᱟᱭᱜᱟ ᱨᱮ ᱧᱟᱢᱚᱜᱼᱟ ᱚᱱᱟ ᱢᱮᱞᱟᱨᱮ ᱟᱴᱟ ᱥᱟᱛ ᱠᱟᱹᱞᱤ ᱢᱮᱞᱟᱨᱮ ᱛᱤᱦᱤᱧ ᱚᱱᱟ ᱢᱮᱞᱟ ᱨᱮᱫᱚ ᱢᱮᱱᱠᱷᱟᱡ ᱡᱷᱟᱲᱠᱷᱚᱸᱰ ᱠᱷᱚᱱ ᱦᱚᱲ ᱠᱚ ᱦᱮᱡ ᱠᱟᱱᱟ ᱥᱮ ᱵᱟᱝ ᱵᱟᱹᱧ ᱞᱟᱹᱭ ᱫᱟᱲᱮᱭᱟᱜᱼᱟ ᱛᱚᱵᱮ ᱚᱱᱟ ᱢᱮᱞᱟ ᱨᱮᱫᱚ ᱡᱮᱦᱮᱛᱩ ᱱᱟᱢ ᱠᱚᱨᱟ ᱚᱸᱰᱮ ᱫᱚ ᱯᱮᱯᱟᱨᱥ ᱞᱮᱫᱟ ᱠᱚ ᱵᱟ ᱢᱚᱱᱛᱨᱤᱭ ᱦᱮᱡ ᱟ ᱟᱯᱱᱟᱨ ᱚᱱᱟ ᱡᱟᱭᱜᱟ ᱨᱮ ᱩᱫᱽᱵᱳᱫᱚᱱ ᱠᱟᱛᱮᱫ ᱢᱚᱱᱛᱨᱤ ᱦᱚᱸᱭ ᱪᱟᱞᱟᱣᱟ ᱡᱟᱛᱮ ᱫᱤᱥᱚᱢ ᱦᱚᱲ ᱠᱚ ᱧᱮᱞ ᱠᱮᱫᱟ ᱵᱟᱝ ᱱᱚᱣᱟ ᱡᱟᱭᱜᱟ ᱱᱚᱣᱟ ᱢᱮᱞᱟ ᱫᱚ ᱟᱹᱰᱤ ᱱᱟᱯᱟᱭ ᱢᱮᱞᱟ ᱠᱟᱱᱟ ᱟᱨ ᱱᱚᱣᱟ ᱟᱴᱟ ᱥᱟᱛ ᱠᱟᱹᱞᱤ ᱨᱮ ᱡᱟ ᱮᱱᱛᱮᱫ ᱢᱮᱞᱟ ᱢᱮᱞᱟ ᱨᱮ ᱡᱟ ᱦᱚᱲ ᱠᱚ ᱡᱟᱣᱨᱟᱜ ᱛᱚ ᱚᱱᱟ ᱛᱟᱞᱟᱨᱮ ᱦᱚᱲᱜᱮ ᱵᱮᱥᱤᱨ ᱥᱚᱝᱠᱷᱚᱠ ᱦᱚᱲ ᱠᱚ ᱡᱟᱣᱨᱟᱜᱼᱟ ᱢᱮᱞᱟ ᱢᱟ ᱵᱟᱝᱜᱟᱞᱤᱭᱟᱜ ᱢᱮᱞᱟ ᱢᱟ ᱵᱟᱝ ᱠᱟᱱᱟ ᱢᱮᱱᱠᱷᱟᱱ ᱚᱱᱟ ᱫᱚ ᱢᱮᱱᱠᱷᱟᱱ ᱦᱚᱲ ᱜᱮ ᱦᱚᱲ ᱜᱮ ᱚᱱᱟ ᱢᱮᱞᱟ ᱫᱚᱠᱚ ᱡᱟᱜᱟᱣᱟ ᱱᱚᱜᱼᱚᱭ ᱦᱟᱸᱜ ᱤᱱᱟᱹᱜ ᱫᱤᱱ ᱠᱷᱚᱱ ᱦᱩᱭᱩᱜ ᱠᱟᱱᱟ ᱪᱳᱫᱫᱳ ᱯᱚᱱᱨᱚ ᱵᱚᱪᱷᱚᱨ ᱠᱚ ᱦᱩᱭᱩᱜ ᱠᱟᱱᱟ ᱦᱚᱲᱮᱜᱮ ᱵᱮᱥᱤᱨ ᱥᱚᱝᱠᱷᱚᱠ ᱦᱚᱲ ᱜᱮ ᱦᱚᱲ ᱵᱟᱠᱚ ᱦᱮᱡ ᱞᱮᱱᱠᱷᱟᱱ ᱚᱱᱟ ᱢᱮᱞᱟ ᱫᱚ ᱯᱷᱮᱨ ᱵᱟᱝ ᱦᱩᱭᱩᱜᱼᱟ ᱟᱫᱚ ᱦᱚᱲ ᱥᱚᱝᱠᱷᱟ ᱵᱮᱥᱤ ᱞᱮᱠᱟᱛᱮ ᱫᱤᱥᱚᱢ ᱨᱮᱱ ᱦᱚᱲ ᱵᱟᱰᱟᱭ ᱧᱟᱢ ᱠᱮᱫᱟ ᱡᱮ ᱟᱭᱢᱟ ᱡᱟᱭᱜᱟ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱛᱚᱠᱷᱚᱱ ᱫᱚ ᱚᱱᱟ ᱡᱟᱭᱜᱟ ᱨᱮ ᱢᱤᱫᱴᱮᱡ ᱦᱚᱲ ᱚᱱᱟ ᱡᱟᱭᱜᱟ ᱨᱮ ᱳᱭ ᱠᱷᱩᱱᱮᱱ ᱛᱮ ᱚᱱᱟ ᱠᱷᱩᱱᱮᱱᱛᱮ ᱚᱱᱟ ᱢᱮᱞᱟ ᱫᱚ ᱱᱟᱥᱮᱱᱟᱜ ᱛᱷᱚᱲᱟ ᱛᱷᱚᱲᱟ ᱜᱟᱱ ᱚᱥᱩᱵᱤᱫᱷᱟ ᱦᱩᱭ ᱧᱚᱜᱞᱮᱱᱟ ᱵᱤ ᱰᱤ ᱳ ᱠᱚ ᱠᱤᱢᱵᱟ ᱦᱚᱭᱪᱷᱮ ᱛᱷᱟᱱᱟ ᱥᱴᱟᱯᱷ ᱠᱚ ᱵᱟ ᱰᱤ ᱮᱢ ᱠᱚ ᱱᱚᱣᱟ ᱡᱟᱭᱜᱟ ᱨᱮ ᱛᱷᱚᱲᱟ ᱠᱚ ᱤᱱᱠᱩᱣᱟᱨᱤ ᱠᱟᱛᱮᱫ ᱠᱚ ᱧᱮᱞ ᱵᱟᱲᱟ ᱠᱮᱫᱟ ᱱᱚᱣᱟ ᱢᱮᱞᱟ ᱨᱮᱫᱚ ᱡᱟᱦᱟᱱᱟᱜ ᱡᱤᱱᱤᱥ ᱫᱚ ᱵᱟᱝ ᱪᱤᱠᱟᱹᱣ ᱠᱟᱱᱟ ᱢᱮᱱᱠᱷᱟᱱ ᱱᱚᱣᱟ ᱫᱚ ᱵᱟᱭᱨᱤ ᱠᱚᱣᱟᱜ ᱚᱠᱚᱭᱟᱜ ᱟᱠᱨᱳᱥ ᱢᱩᱞᱚᱠ ᱞᱮᱠᱟᱛᱮ ᱛᱚ ᱡᱟᱭᱦᱳᱠ ᱚᱱᱟ ᱢᱮᱞᱟ ᱫᱚ ᱱᱤᱛᱳᱜ ᱵᱚᱨᱛᱚᱢᱟᱱ ᱫᱚ ᱟᱹᱰᱤ ᱱᱟᱯᱟᱭ ᱜᱮ ᱪᱟᱞᱟᱜ ᱠᱟᱱᱟ